ᱦᱮᱸ ᱡᱚᱦᱟᱸᱨ ᱜᱤ ᱚᱠᱚᱭᱮᱢ ᱞᱟᱹᱭᱮᱫᱟ ᱪᱮᱫ ᱧᱩᱛᱩᱢ

ᱦᱮᱸ ᱞᱟᱹᱭᱢᱮ ᱦᱮᱸ ᱟᱵᱮᱱᱟᱜ ᱥᱚᱢᱚᱥᱟ ᱞᱟᱹᱭᱵᱮᱱ

ᱦᱮᱸ ᱦᱮᱸ ᱦᱮᱸ ᱟᱹᱰᱤᱜᱟᱱ ᱡᱮᱦᱮᱛᱩ ᱵᱚᱨᱥᱟ ᱥᱚᱢᱚᱭᱠᱟᱱᱟ ᱱᱤᱛᱤᱝ ᱫᱚ ᱟᱹᱰᱤᱜᱟᱱ ᱡᱚᱫᱤ ᱨᱩᱣᱟᱹ ᱦᱟᱥᱩ ᱰᱷᱤᱨ ᱟᱠᱟᱱ ᱠᱷᱟᱡ ᱦᱮᱸ ᱛᱚ ᱡᱚᱛᱚᱦᱚᱲ ᱞᱟᱹᱭ ᱯᱟᱥᱱᱟᱣ ᱦᱩᱭᱩᱜᱼᱟ ᱡᱟᱛᱮ ᱟᱹᱰᱤ ᱥᱚᱪᱮᱛᱚᱱ ᱠᱩ ᱛᱟᱦᱮᱱ ᱱᱤᱭᱟᱹᱠᱩ ᱵᱮᱯᱟᱨ ᱛᱮ ᱡᱮ ᱟᱥᱮᱯᱟᱥᱮ ᱡᱟᱦᱟᱱᱟᱜ ᱠᱚᱨᱮ ᱫᱟᱜ ᱠᱩ ᱡᱟᱛᱮ ᱵᱟᱝ ᱡᱚᱢᱟᱣ ᱛᱟᱦᱮᱱ ᱵᱤᱞᱤᱪᱤᱝ ᱯᱟᱣᱰᱟᱨᱠᱩ ᱥᱯᱨᱮ ᱟᱨ ᱜᱤᱛᱤᱡ ᱥᱩᱢᱟᱹᱭ ᱡᱟᱛᱮ ᱢᱚᱥᱟᱲᱤ ᱛᱮᱠᱩ ᱜᱤᱛᱤᱪᱚᱜ ᱟᱨ ᱥᱤᱧᱢᱟᱨᱥᱟᱞ ᱦᱚᱸ ᱛᱤᱦᱟᱹᱨᱤᱡ ᱠᱩ ᱦᱚᱨᱚᱜ ᱟᱨ ᱡᱷᱟᱸᱜᱟ ᱦᱚᱸ ᱡᱷᱟᱸᱜᱟ ᱦᱟᱹᱨᱤᱡ ᱢᱟᱱᱮ ᱠᱟᱹᱴᱤᱡ ᱜᱤᱫᱽᱨᱟᱹ ᱠᱚᱦᱚᱸ ᱡᱟᱛᱮ ᱠᱷᱟᱹᱞᱤ ᱜᱟᱭᱮ ᱵᱟᱠᱩ ᱫᱚᱦᱚᱠᱩ ᱚᱱᱟᱠᱩ ᱧᱮᱞᱫᱚᱨᱠᱟᱨ ᱠᱟᱱᱟ ᱟᱨ ᱟᱹᱰᱤ ᱡᱟᱹᱥᱛᱤ ᱠᱟᱭᱛᱮ ᱱᱚᱣᱟ ᱡᱮᱦᱮᱛᱩ ᱨᱩᱣᱟᱹ ᱦᱩᱭᱩᱜ ᱠᱟᱱᱟ ᱟᱯᱮ ᱟᱥᱮᱯᱟᱥᱮ ᱡᱟᱦᱟᱸᱴᱮᱡ ᱥᱟᱵᱥᱮᱱᱴᱟᱨ ᱢᱮᱱᱟᱜ ᱟ ᱚᱸᱰᱮᱯᱮ ᱡᱚᱜᱟᱡᱚᱜ ᱟ ᱚᱸᱰᱮᱯᱮ ᱪᱟᱞᱟᱜ ᱟ ᱥᱚᱨᱠᱟᱨᱤ ᱦᱟᱥᱯᱟᱛᱟᱞ ᱡᱟᱦᱟᱸᱴᱷᱮᱡ ᱥᱩᱨ ᱨᱮ ᱢᱮᱱᱟᱜ ᱟ ᱚᱱᱟᱨᱮᱦᱚᱸᱯᱮ ᱪᱟᱞᱟᱜ ᱟ ᱟᱨ ᱡᱟᱦᱟᱱᱟᱜ ᱮᱢ ᱢᱮᱱᱟ ᱦᱮᱸ ᱦᱮᱸ ᱚᱱᱟᱜᱤᱧ ᱢᱮᱱᱮᱫᱟ ᱱᱚᱣᱟᱫᱚ ᱡᱚᱛᱚᱦᱚᱲ ᱟᱯᱮ ᱢᱟᱱᱮ ᱡᱚᱛᱚᱦᱚᱲ ᱢᱤᱫᱥᱟᱶᱛᱮ ᱡᱟᱨᱣᱟ ᱠᱟᱛᱮᱜ ᱱᱚᱣᱟ ᱡᱚᱛᱚᱦᱚᱲ ᱱᱚᱣᱟ ᱥᱚᱪᱮᱛᱚᱱ ᱮᱣᱟᱨᱱᱮᱥ ᱠᱮᱢ ᱵᱮᱱᱟᱣ ᱯᱮ ᱟᱛᱳᱨᱮ ᱫᱩᱲᱩᱵ ᱯᱮ ᱡᱟᱛᱮ ᱱᱚᱣᱟᱠᱩ ᱨᱳᱜᱽᱯᱮ ᱴᱮᱠᱟᱣ ᱫᱩᱜ ᱫᱟᱨᱟᱢ ᱞᱟᱹᱜᱤᱫ ᱢᱮᱛᱟᱜ ᱢᱮ ᱟᱥᱮᱼᱯᱟᱥᱮ ᱯᱚᱨᱤᱥᱠᱟᱨ ᱯᱚᱨᱤᱪᱷᱚᱱᱚ ᱫᱷᱟᱯᱮ ᱫᱷᱟᱯ ᱠᱚᱨᱮ ᱡᱮᱱᱚ ᱫᱟᱜᱠᱩ ᱵᱟᱝ ᱛᱟᱦᱮᱱ ᱥᱮ ᱡᱟᱦᱟᱱᱟᱜ ᱠᱚᱨᱮᱦᱚᱸ ᱡᱮᱱᱚ ᱫᱟᱜ ᱵᱟᱝᱛᱟᱦᱮᱱ ᱚᱱᱟᱠᱩ ᱥᱟᱯᱟ ᱥᱟᱹᱯᱷᱤ ᱵᱞᱤᱪᱤᱝ ᱯᱟᱣᱰᱟᱨᱠᱩ ᱮᱢ ᱟᱨ ᱠᱤᱪᱨᱤᱡ ᱠᱚᱦᱚᱸ ᱡᱟᱛᱮ ᱠᱷᱟᱹᱞᱤ ᱜᱟᱭᱮ ᱵᱟᱠᱩ ᱛᱟᱦᱮᱱ ᱟᱛᱳ ᱠᱚᱨᱮᱱ ᱦᱚᱲ ᱛᱚ ᱠᱷᱟᱞᱤ ᱜᱟᱭᱮ ᱠᱩ ᱛᱟᱦᱮᱱᱟ ᱡᱟᱛᱮ ᱢᱚᱥᱟᱠᱩ ᱵᱟᱠᱩ ᱜᱮᱜᱮᱨ ᱫᱤᱱᱮᱨ ᱵᱮᱞᱟ ᱦᱚᱛᱚᱠᱩ ᱜᱮᱨᱫᱟᱲᱤᱭᱟᱜ ᱛᱚ ᱚᱱᱟᱛᱮᱧ ᱢᱮᱱᱟ ᱟᱸᱜᱨᱚᱵ ᱠᱚᱦᱚᱸ ᱡᱮᱱᱚ ᱴᱷᱤᱠᱴᱷᱟᱠ ᱠᱩ ᱦᱚᱨᱚᱜ ᱠᱟᱜ ᱜᱤᱫᱽᱨᱟᱹᱠᱩ ᱚᱱᱟᱠᱩᱯᱮ ᱧᱮᱞᱠᱚᱣᱟ ᱟᱨ ᱡᱟᱦᱟᱸᱭᱜᱮᱭ ᱨᱩᱣᱟᱹ ᱞᱮᱱᱠᱷᱟᱡ ᱥᱚᱸᱜᱮ ᱥᱚᱸᱜᱮᱛᱮ ᱥᱟᱵᱥᱮᱱᱴᱟᱨ ᱨᱮᱯᱮ ᱪᱟᱞᱟᱣ ᱠᱟᱛᱮᱜ ᱨᱚᱠᱛᱚ ᱯᱚᱨᱤᱠᱷᱟ ᱩᱪᱩᱠᱚᱣᱟ ᱯᱮ ᱦᱮᱸ ᱱᱚᱣᱟᱫᱚ ᱟᱹᱰᱤ ᱵᱩᱡᱷᱟᱹᱣᱟᱱ ᱫᱚᱨᱠᱟᱨ ᱠᱟᱱᱟ ᱦᱮᱸ ᱦᱮᱸ ᱦᱮᱸ

ᱦᱮᱸ ᱦᱮᱸ ᱦᱮᱸ ᱛᱚ ᱱᱤᱛᱚᱝ ᱫᱚ ᱯᱨᱚᱛᱮᱠᱴᱟ ᱟᱛᱳᱨᱮ ᱧᱮᱞᱚᱠᱚᱜ ᱠᱟᱱᱟ ᱥᱚᱨᱠᱟᱨ ᱛᱚᱨᱚᱯ ᱥᱮᱫ ᱠᱷᱚᱱᱟᱜ ᱟᱭᱥᱤᱰᱤᱭᱮᱥ ᱥᱮᱱᱴᱟᱨ ᱢᱮᱱᱟᱜ ᱟ ᱦᱮᱞᱛ ᱥᱮᱱᱴᱟᱨ ᱠᱟᱪᱷᱟ ᱠᱟᱪᱷᱤ ᱢᱮᱱᱟᱜ ᱟ ᱛᱚ ᱚᱱᱟᱠᱩ ᱢᱩᱠᱷᱚ ᱡᱚᱛᱚᱦᱚᱲ ᱚᱱᱟᱠᱩ ᱚᱱᱛᱮ ᱮᱠᱴᱩ ᱛᱟᱲᱟᱢ ᱞᱟᱦᱟᱭᱯᱮ ᱵᱟᱲᱟᱭᱡᱚᱝ ᱫᱚᱨᱠᱟᱨ ᱠᱟᱱᱟ ᱱᱤᱡᱮᱨᱟᱜ ᱦᱚᱲᱢᱚ ᱵᱷᱟ ᱜᱤ ᱫᱚᱦᱚᱭ ᱞᱟᱹᱜᱤᱫ ᱛᱮ ᱥᱟᱵᱥᱮᱱᱴᱟᱨ ᱥᱚᱸᱜᱮ ᱡᱚᱜᱟᱡᱩᱜ ᱫᱤᱫᱤᱢᱩᱱᱤ ᱠᱚ ᱥᱟᱞᱟᱜ ᱡᱚᱜᱟᱡᱚᱜ ᱫᱚᱦᱚᱭᱯᱮ ᱟᱨ ᱟᱨ ᱱᱤᱭᱟᱹᱠᱩ ᱜᱤ ᱟᱨᱠᱤ ᱟᱨ ᱡᱟᱦᱟᱸᱱᱟᱜ ᱠᱩᱢ ᱢᱮᱱᱟ ᱦᱮᱸ ᱦᱮᱸ ᱡᱚᱦᱟᱸᱨᱜᱤ ᱡᱚᱦᱟᱸᱨᱜᱤ